ᱯᱚᱱᱮᱨᱚᱭ ᱡᱩᱞᱟᱭ ᱴᱩ ᱛᱷᱟᱣᱡᱮᱱᱰ ᱮᱭᱤᱴ ᱯᱟᱸᱪᱚᱭ ᱥᱮᱯᱴᱮᱢᱵᱚᱨ ᱴᱩ ᱛᱷᱟᱣᱡᱮᱱᱰ ᱯᱷᱤᱯᱴᱤᱱ ᱥᱟᱛᱟᱥᱮ ᱡᱩᱱ ᱴᱩ ᱛᱷᱟᱣᱡᱮᱱᱰ ᱴᱚᱣᱮᱱᱴᱤ ᱛᱷᱨᱤ ᱠᱩᱲᱤ ᱡᱟᱱᱣᱟᱨᱤ ᱴᱩ ᱛᱷᱟᱣᱡᱮᱱ ᱤᱞᱮᱵᱷᱮᱱ ᱪᱷᱟᱵᱤᱥᱮ ᱚᱠᱴᱚᱵᱚᱨ ᱴᱩ ᱛᱷᱟᱣᱡᱮᱱᱰ ᱯᱷᱤᱯᱴᱤᱱ